ᱦᱮᱸ ᱥᱚᱧᱡᱚᱭ ᱜᱚᱢᱠᱮᱢ ᱞᱟᱹᱭ ᱮᱫᱟ ᱟᱪᱪᱷᱟ ᱪᱷᱟ ᱛᱚ ᱟᱢᱨᱮᱱ ᱜᱤᱫᱽᱨᱟᱹ ᱛᱚ ᱟᱞᱮᱭᱟᱜ ᱤᱥᱠᱩᱞ ᱨᱮ ᱵᱷᱩᱨᱛᱤ ᱢᱮᱱᱟᱭᱟ ᱛᱚ ᱛᱮᱦᱮᱧ ᱛᱤᱠᱤᱱ ᱮᱠ ᱵᱟᱡᱮ ᱯᱚᱨ ᱵᱚᱦᱚᱜ ᱦᱟᱹᱥᱩ ᱧᱟᱢ ᱠᱟᱫᱮᱭᱟ ᱦᱮᱸ ᱦᱮᱸ ᱨᱟᱱ ᱫᱚ ᱦᱟᱸᱜ ᱞᱮ ᱮᱢ ᱠᱟᱣᱫᱮᱭᱟ ᱟᱯᱟᱛᱚᱛᱚ ᱦᱟᱹᱥᱩ ᱠᱚᱢᱚᱜ ᱞᱟᱹᱜᱤᱫ ᱛᱚᱵᱮ ᱱᱟᱦᱟᱜ ᱮᱠᱷᱚᱱ ᱛᱤᱱᱟᱹᱜ ᱜᱟᱱ ᱴᱷᱤᱠᱚᱜ ᱟᱥᱮ ᱵᱟᱝ ᱴᱷᱤᱠᱚᱜᱼᱟ ᱚᱱᱟ ᱦᱚᱛᱮᱡᱛᱮ ᱟᱢ ᱫᱚ ᱵᱟᱰᱟᱭ ᱦᱚᱪᱚ ᱦᱩᱭᱩᱜ ᱠᱟᱱᱟ ᱡᱮ ᱛᱟᱦᱹᱞᱮ ᱡᱚᱛᱚ ᱛᱟᱲᱟᱛᱟᱲᱤ ᱥᱚᱢᱵᱷᱚᱵ ᱦᱤᱡᱩᱜ ᱢᱮ ᱜᱤᱫᱟᱹᱨ ᱫᱚ ᱤᱫᱤᱭᱮᱢ ᱠᱟᱹᱴᱤᱡ ᱰᱟᱠᱛᱟᱨ ᱚᱲᱟᱜ ᱨᱮ ᱧᱮᱞ ᱦᱚᱪᱚᱭᱮᱢ ᱦᱮᱸ

ᱚᱸᱻ ᱦᱮᱸ ᱫᱚᱦᱚ ᱫᱚᱞᱮ ᱫᱚᱦᱚᱭᱮᱜᱮᱭᱟ ᱠᱤᱱᱛᱩ ᱮᱠᱷᱚᱱ ᱠᱟᱛᱷᱟ ᱦᱩᱭᱩᱜ ᱠᱟᱱᱟ ᱡᱩᱫᱤ ᱧᱤᱫᱟᱹ ᱥᱮᱡ ᱟᱨᱚ ᱵᱟᱲᱟᱵᱟᱲᱤᱜᱼᱟ ᱛᱟᱦᱚᱞᱮᱠᱷᱟᱱ ᱛᱚ ᱱᱟᱜ ᱠᱟᱹᱴᱤᱡ ᱥᱚᱢᱚᱥᱥᱟ ᱦᱩᱭᱩᱜᱼᱟ ᱚᱱᱟᱞᱮᱠᱟᱛᱮ ᱢᱮᱱᱮᱛ ᱛᱟᱦᱮᱱᱟ ᱡᱮ ᱟᱢ ᱡᱩᱫᱤ ᱡᱟᱦᱟᱸ ᱞᱮᱠᱟ ᱠᱟᱛᱮᱢ ᱦᱮᱡ ᱫᱟᱲᱮᱭᱟᱜᱼᱟ ᱛᱟᱦᱚᱞᱮ ᱠᱷᱩᱵᱮᱭ ᱵᱷᱟᱜᱮ ᱦᱩᱭ ᱠᱚᱜ ᱠᱮᱭᱟ ᱦᱮᱸ ᱛᱚ ᱛᱚ ᱛᱟᱦᱚᱞᱮ ᱱᱚᱣᱟ ᱧᱤᱫᱟᱹ ᱫᱚ ᱦᱮᱸ ᱦᱮᱸ ᱦᱮᱸ ᱦᱮᱸ ᱧᱤᱫᱟᱹ ᱫᱚ ᱡᱟᱦᱟᱸ ᱞᱮᱠᱟ ᱠᱟᱛᱮ ᱨᱟᱱ ᱠᱚ ᱟᱨᱚ ᱵᱮᱵᱚᱥᱛᱟ ᱠᱟᱛᱮ ᱱᱟᱜ ᱞᱮ ᱫᱚᱦᱚᱭᱮ ᱠᱟᱱᱟ ᱜᱟᱯᱟ ᱥᱮᱛᱟᱜ ᱫᱚ ᱠᱤᱱᱛᱩ ᱥᱮᱴᱮᱨᱚᱜ ᱜᱮ ᱦᱩᱭᱩᱜ ᱛᱟᱢᱟ ᱦᱮᱸ ᱴᱷᱤᱠ ᱟᱪᱷᱮ